ᱤᱧᱢᱟ ᱞᱮᱯᱴᱚᱯ ᱵᱟᱠᱷᱨᱟᱛᱮᱢᱟ ᱵᱷᱟᱜᱮᱤ ᱡᱤᱱᱤᱥ ᱵᱷᱟᱜᱤ ᱫᱤᱠᱫᱤᱭᱮᱢᱟᱧ ᱞᱟᱹᱭᱠᱮᱫ ᱜᱮ ᱚᱱᱟ ᱵᱟᱫ ᱫᱤᱭᱮᱦᱚᱸ ᱠᱟᱹᱴᱤᱡ ᱵᱟᱹᱲᱤᱡ ᱫᱤᱠᱦᱚᱸ ᱢᱮᱱᱟᱜ ᱜᱮᱭᱟ ᱡᱟᱦᱟᱸᱠᱩ ᱵᱟᱝᱞᱟᱹᱭ ᱞᱮᱠᱷᱟᱱᱜᱮ ᱵᱟᱝ ᱠᱟᱱᱟ ᱡᱮᱢᱚᱱ ᱱᱮᱛᱟᱨᱠᱩᱡ ᱜᱤᱫᱽᱨᱟᱹᱠᱩ ᱞᱮᱯᱴᱚᱯ ᱢᱚᱵᱟᱭᱤᱞ ᱠᱩ ᱦᱟᱛᱟᱣᱮᱫᱟ ᱴᱷᱤᱠᱜᱮᱭᱟ ᱦᱟᱛᱟᱣᱮᱫ ᱠᱟᱱᱜᱮᱭᱟᱠᱩ ᱠᱤᱱᱛᱩ ᱢᱤᱫᱴᱟᱝ ᱡᱟᱦᱟᱱ ᱡᱤᱱᱤᱥᱜᱮ ᱵᱷᱟᱜᱤᱫᱤᱠ ᱢᱤᱫᱴᱟᱝ ᱢᱮᱱᱟᱜ ᱟᱠᱟᱫᱟ ᱢᱤᱫᱮᱴ ᱵᱟᱹᱲᱤᱡᱫᱤᱠ ᱢᱤᱫᱴᱮᱱ ᱢᱮᱱᱟᱜ ᱟ ᱮᱵᱟᱨ ᱟᱢ ᱪᱮᱫᱞᱮᱠᱟᱢ ᱵᱮᱵᱚᱦᱟᱨᱟ ᱚᱱᱟ ᱡᱤᱱᱤᱥ ᱟᱢᱴᱷᱮᱱ ᱠᱟᱱᱟ ᱚᱱᱟᱜᱚᱸᱰᱟ ᱮᱵᱟᱨ ᱡᱚᱫᱤ ᱟᱢ ᱵᱷᱟᱜᱤᱥᱮᱫᱮᱢ ᱪᱟᱞᱟᱜ ᱠᱷᱟᱡ ᱫᱚ ᱛᱟᱦᱚᱞᱮ ᱵᱷᱟᱜᱤᱭᱟᱜ ᱜᱤᱢ ᱧᱟᱢᱟ ᱮᱵᱟᱨ ᱡᱚᱫᱤ ᱟᱢ ᱠᱷᱟᱨᱟᱯ ᱥᱮᱫ ᱵᱟ ᱠᱷᱟᱨᱟᱯ ᱫᱤᱠᱮᱢ ᱪᱟᱞᱟᱜ ᱠᱷᱟᱡ ᱚᱱᱛᱮᱜᱤ ᱟᱢ ᱤᱫᱤᱢᱮᱭᱟᱭ ᱟᱨ ᱱᱤᱭᱟᱹ ᱞᱮᱯᱴᱚᱯ ᱢᱚᱵᱟᱭᱤᱞᱠᱩ ᱱᱮᱛᱟᱨ ᱡᱟᱦᱟᱸᱭ ᱠᱟᱹᱴᱤᱡ ᱠᱟᱹᱴᱤᱡ ᱜᱤᱫᱟᱹᱨᱠᱩ ᱦᱮᱱᱟᱜ ᱟᱠᱟᱫᱠᱩ ᱩᱱᱠᱩ ᱠᱩ ᱟᱹᱰᱤ ᱟᱴᱠᱩ ᱤᱭᱩᱥᱮᱫ ᱠᱟᱱᱜᱮᱭᱟ ᱩᱱᱠᱩᱴᱷᱮᱱ ᱜᱮ ᱱᱮᱦᱚᱨ ᱡᱮ ᱟᱯᱮ ᱡᱟᱦᱟᱸ ᱛᱤᱱᱟᱹᱜ ᱯᱮ ᱫᱟᱲᱤᱭᱟᱜ ᱡᱮ ᱞᱮᱯᱴᱚᱯ ᱵᱟ ᱢᱚᱵᱟᱭᱤᱞ ᱤᱞᱮᱠᱴᱨᱚᱱᱚᱠ ᱡᱤᱱᱤᱥ ᱡᱟᱦᱟᱸᱠᱩ ᱢᱮᱱᱟᱜ ᱟᱠᱟᱫᱟ ᱚᱱᱟᱠᱩᱜᱤ ᱮᱠᱴᱩ ᱵᱷᱟᱜᱤᱫᱤᱠ ᱫᱤᱭᱮ ᱤᱭᱩᱥ ᱪᱮᱥᱴᱟᱭ ᱛᱟᱵᱩᱱ ᱯᱮ ᱛᱟᱦᱚᱞᱮ ᱠᱷᱟᱱᱜᱤ ᱵᱮᱦᱮᱛᱟᱨ ᱦᱩᱭᱩᱜ ᱟ ᱟᱨ ᱞᱮᱯᱴᱚᱯ ᱢᱚᱵᱟᱭᱤᱞ ᱠᱚᱫᱚ ᱡᱮᱢᱚᱱ ᱠᱟᱹᱴᱤᱡ ᱜᱤᱫᱽᱨᱟᱹᱠᱩᱧ ᱞᱟᱹᱭᱮᱫᱟ ᱠᱟᱨᱚᱱ ᱩᱱᱠᱩᱜᱤ ᱟᱹᱰᱤ ᱟᱴᱠᱩ ᱤᱭᱩᱥᱫᱟ ᱠᱟᱹᱴᱤᱡ ᱜᱤᱫᱽᱨᱟᱹᱠᱩ ᱡᱮᱢᱚᱱ ᱢᱚᱵᱟᱭᱤᱞ ᱠᱚᱨᱮ ᱜᱮᱢᱠᱩ ᱜᱟᱛᱤᱜ ᱠᱟᱱᱟ ᱵᱟ ᱯᱷᱟᱞᱛᱩ ᱯᱷᱟᱞᱛᱩ ᱴᱟᱭᱤᱢ ᱠᱩ ᱳᱭᱮᱥᱴᱫᱟ ᱟᱠᱩᱣᱟᱜ ᱡᱮ ᱪᱮᱫ ᱪᱮᱠᱟ ᱦᱩᱭᱩᱜ ᱟ ᱵᱟᱝ ᱪᱮᱠᱟ ᱦᱩᱭᱩᱜ ᱟ ᱚᱱᱟᱠᱚᱫᱚ ᱵᱟᱛ ᱠᱟᱛᱮᱜ ᱟᱠᱩ ᱮᱴᱟᱜ ᱯᱷᱟᱞᱛᱩ ᱡᱤᱱᱤᱥᱨᱮ ᱦᱚᱭᱛᱚ ᱵᱷᱤᱰᱭᱚ ᱠᱩ ᱧᱮᱞᱫᱟ ᱥᱚᱥᱟᱞ ᱢᱤᱰᱤᱭᱟᱠᱩ ᱠᱚᱨᱟᱣᱮᱫᱟ ᱮᱵᱟᱨ ᱟᱭᱢᱟ ᱠᱤᱪᱷᱩ ᱟᱭᱢᱟ ᱨᱚᱠᱚᱢᱠᱩ ᱠᱚᱨᱟᱣᱮᱫᱟ ᱮᱵᱟᱨ ᱩᱱᱠᱩᱣᱟᱜ ᱡᱟᱦᱟᱸᱴᱟᱜ ᱢᱮᱱ ᱩᱫᱫᱮᱥᱚ ᱚᱸᱰᱮᱠᱷᱚᱡ ᱠᱩ ᱮᱴᱟᱠᱚᱜ ᱠᱟᱱᱟ ᱛᱚ ᱤᱱᱟᱹᱜᱤ ᱞᱟᱭ ᱥᱟᱱᱟᱭᱤᱧᱟᱹ ᱤᱱᱟᱹᱜᱤ ᱤᱧᱫᱚ ᱟᱹᱰᱤ ᱢᱟᱨᱟᱝ ᱟᱨᱠᱤ ᱱᱮᱜᱮᱴᱤᱯᱷ ᱫᱤᱠ ᱢᱮᱱᱟᱜ ᱟᱠᱟᱫᱟ ᱱᱤᱭᱟᱹᱠᱩ ᱤᱞᱮᱠᱴᱨᱚᱱᱤᱠ ᱡᱤᱱᱤᱥ ᱵᱟ ᱞᱮᱯᱴᱚᱯ ᱢᱚᱵᱟᱭᱤᱞ ᱡᱟᱦᱟᱱᱟᱜ ᱜᱤᱢ ᱢᱮᱱ ᱟᱨᱠᱤ ᱱᱤᱭᱟᱹᱠᱩ ᱫᱤᱠ ᱫᱤᱭᱮᱜᱤ